ᱤᱧᱟᱹᱜ ᱥᱚᱨᱮᱥ ᱠᱷᱮᱞᱳᱰ ᱫᱚ ᱛᱟᱦᱮᱸ ᱠᱟᱱᱟ ᱯᱷᱩᱴᱵᱚᱞ ᱟᱨ ᱤᱧ ᱫᱚ ᱯᱷᱩᱴᱵᱚᱞ ᱫᱚ ᱟᱰᱤ ᱡᱳᱨ ᱤᱧ ᱠᱩᱥᱤᱭᱟᱜ ᱠᱟᱱ ᱛᱟᱦᱮᱸᱫ ᱟᱨ ᱤᱧ ᱫᱚ ᱠᱟᱴᱤᱡ ᱠᱷᱚᱱ ᱜᱮ ᱯᱷᱩᱴᱵᱚᱞ ᱫᱚᱧ ᱜᱟᱛᱮᱜ ᱜᱟᱛᱮᱜ ᱠᱟᱱ ᱛᱟᱦᱮᱸᱫᱼᱟ ᱟᱨ ᱜᱟᱛᱮ ᱜᱟᱛᱮ ᱛᱮ ᱤᱧ ᱫᱚ ᱠᱚᱲᱟ ᱜᱤᱫᱽᱨᱟᱹ ᱥᱟᱶ ᱦᱚᱸᱧ ᱜᱟᱛᱮᱜ ᱠᱟᱱ ᱛᱟᱦᱮᱸᱫᱼᱟ ᱚᱱᱟ ᱠᱷᱟᱛᱤᱨ ᱛᱮ ᱟᱫᱚ ᱱᱮᱛᱟᱨ ᱫᱚ ᱠᱩᱲᱤᱭᱟᱜ ᱠᱩᱲᱤ ᱦᱚᱸᱠᱚ ᱜᱟᱛᱮᱜ ᱠᱟᱱᱟ ᱛᱚ ᱤᱧ ᱦᱚᱸ ᱥᱠᱩᱞ ᱨᱮ ᱯᱟᱲᱦᱟᱜ ᱠᱟᱱ ᱛᱟᱦᱮᱸᱫᱼᱟ ᱡᱚᱠᱷᱚᱱ ᱥᱠᱩᱞ ᱠᱷᱚᱱ ᱠᱚ ᱢᱮᱱᱮᱜ ᱠᱟᱱ ᱛᱟᱦᱮᱸᱫᱼᱟ ᱡᱮ ᱠᱩᱲᱤ ᱦᱚᱸᱠᱚ ᱜᱟᱛᱮᱜ ᱪᱚᱣᱟᱱ ᱛᱚ ᱚᱱᱟ ᱢᱤᱫ ᱴᱮᱡ ᱥᱩᱪᱚᱱᱟ ᱥᱠᱩᱞ ᱠᱷᱚᱱ ᱤᱧ ᱜᱟᱛᱮᱜ ᱠᱟᱱ ᱛᱟᱦᱮᱸᱫᱼᱟ ᱛᱚ ᱱᱮᱛᱟᱨ ᱦᱚᱸ ᱜᱟᱛᱮᱜ ᱠᱟᱱᱟᱧ ᱟᱨ ᱚᱸᱰᱮ ᱢᱤᱫ ᱴᱮᱱ ᱴᱤᱢ ᱛᱟᱦᱮᱸ ᱠᱟᱱᱛᱟᱞᱮᱭᱟ ᱥᱩᱪᱚᱱᱟ ᱥᱠᱩᱞ ᱨᱮ ᱟᱨ ᱚᱱᱟ ᱴᱤᱢ ᱠᱷᱚᱱ ᱟᱭᱢᱟ ᱡᱟᱭᱜᱟ ᱜᱟᱛᱮᱜ ᱞᱮ ᱪᱟᱞᱟᱣ ᱟᱠᱟᱱᱟ ᱟᱨ ᱜᱟᱛᱮ ᱠᱟᱛᱮᱜ ᱯᱨᱟᱭᱤᱡᱽ ᱦᱚᱸᱞᱮ ᱟᱜᱩ ᱵᱟᱲᱟᱣ ᱟᱠᱟᱫ ᱜᱮᱭᱟ ᱛᱚ ᱯᱨᱟᱭᱤᱡᱽ ᱟᱜᱩ ᱠᱟᱛᱮᱫ ᱡᱚᱠᱷᱚᱱ ᱟᱵᱟᱨ ᱡᱟᱦᱟᱸᱨᱮ ᱜᱟᱛᱮᱜ ᱠᱚ ᱤᱫᱤᱞᱮᱭᱟ ᱛᱚᱠᱷᱚᱱ ᱦᱚᱸ ᱟᱞᱮ ᱧᱮᱞ ᱛᱮ ᱠᱩᱲᱤ ᱠᱷᱚᱱ ᱠᱚ ᱢᱮᱱᱮᱫ ᱠᱟᱱ ᱛᱟᱦᱮᱸᱫᱼᱟ ᱱᱩᱠᱩ ᱦᱚᱸᱠᱚ ᱜᱟᱛᱮᱜ ᱠᱟᱱᱟ ᱠᱩᱲᱤ ᱦᱚᱸ ᱛᱟᱦᱞᱮ ᱟᱵᱚ ᱦᱚᱸ ᱢᱤᱫ ᱴᱮᱡ ᱴᱤᱢ ᱵᱚᱱ ᱵᱮᱱᱟᱣᱟ ᱟᱨ ᱚᱲᱟᱜ ᱚᱲᱟᱜ ᱠᱷᱚᱱ ᱫᱚ ᱥᱟᱯᱚᱴ ᱵᱟᱠᱚ ᱮᱢᱚᱜ ᱠᱟᱱ ᱛᱟᱦᱮᱸᱫᱼᱟ ᱞᱟᱦᱟ ᱛᱮᱫᱚ ᱡᱮ ᱠᱩᱲᱤ ᱠᱩᱲᱤ ᱫᱚ ᱯᱷᱩᱴᱵᱚᱞ ᱫᱚ ᱵᱟᱠᱚ ᱜᱟᱛᱮᱜᱼᱟ ᱚᱱᱠᱟ ᱠᱚ ᱵᱟᱨᱚᱱᱮᱫ ᱠᱚ ᱛᱟᱦᱮᱸᱫᱼᱟ ᱟᱨ ᱵᱟᱨᱚᱱ ᱠᱷᱟᱛᱤᱨ ᱠᱩᱲᱤ ᱜᱤᱫᱽᱨᱟᱹ ᱫᱚ ᱟᱰᱤ ᱛᱟᱭᱚᱢ ᱨᱮ ᱠᱚ ᱛᱟᱦᱮᱸ ᱠᱟᱱᱟ ᱟᱨ ᱱᱮᱛᱟᱨ ᱫᱚᱠᱚ ᱡᱚᱛᱚ ᱦᱚᱲ ᱠᱚ ᱧᱮᱞᱮᱫ ᱠᱟᱱ ᱜᱮᱭᱟ ᱟᱭᱳ ᱵᱟᱵᱟ ᱡᱮ ᱠᱩᱲᱤ ᱠᱚᱲᱟ ᱠᱷᱚᱱ ᱫᱚ ᱠᱩᱲᱤ ᱜᱮ ᱵᱮᱥᱤ ᱠᱚ ᱜᱟᱛᱮᱜ ᱠᱟᱱᱟ ᱚᱱᱟᱛᱮ ᱠᱩᱲᱤ ᱥᱮᱫ ᱥᱟᱯᱳᱴ ᱮᱢ ᱞᱟᱜᱤᱫ ᱛᱮ ᱚᱲᱟᱜ ᱨᱮᱱ ᱦᱚᱲ ᱦᱚᱸ ᱥᱟᱯᱳᱴ ᱠᱚ ᱮᱢ ᱮᱫᱟ ᱡᱮ ᱵᱟᱝ ᱤᱧ ᱨᱮᱱ ᱠᱩᱲᱤ ᱜᱟᱛᱮᱜ ᱦᱪᱚᱱᱮ ᱟᱭᱢᱟ ᱡᱟᱭᱜᱟ ᱡᱟᱦᱟᱸᱨᱮ ᱪᱟᱞᱟᱣ ᱦᱚᱪᱚᱱᱚᱜ ᱚᱱᱟ ᱠᱷᱟᱛᱤᱨ ᱜᱟᱛᱮᱜ ᱠᱟᱱ ᱜᱮᱭᱟ ᱠᱚ ᱱᱮᱛᱟᱨ ᱫᱚ ᱠᱩᱲᱤ ᱦᱚᱸ ᱯᱷᱩᱴᱵᱚᱞ